ᱦᱮᱸ ᱦᱮᱞᱳ ᱦᱮᱸ ᱦᱮᱸ ᱦᱮᱸ ᱟᱫᱚ ᱦᱟᱜ ᱱᱟᱢᱟᱞ ᱠᱚᱨᱮ ᱡᱩᱫᱤᱢ ᱞᱟᱹᱭᱟ ᱱᱟᱢᱟᱞ ᱠᱚᱨᱮ ᱪᱟᱞᱟᱜ ᱨᱮᱱᱟᱜ ᱫᱚ ᱟᱹᱰᱤ ᱟᱭᱢᱟ ᱜᱮ ᱠᱟᱨᱚᱱ ᱢᱮᱱᱟᱜ ᱟᱠᱟᱫᱟ ᱡᱮ ᱞᱟᱡ ᱡᱟᱞᱟ ᱛᱮᱦᱚᱸ ᱟᱹᱰᱤ ᱦᱚᱲ ᱜᱮ ᱱᱟᱢᱟᱞ ᱥᱮᱫ ᱫᱚᱠᱚ ᱪᱟᱞᱟᱜ ᱠᱟᱱᱟ ᱱᱟᱢᱟᱞ ᱠᱚ ᱟᱨᱠᱤ ᱱᱚᱣᱟ ᱠᱚᱨᱮ ᱠᱟᱹᱢᱤ ᱵᱟᱹᱱᱩᱜ ᱟᱠᱟᱫᱟ ᱛᱚ ᱟᱵᱚ ᱥᱮᱫ ᱢᱟ ᱚᱱᱠᱟ ᱦᱟᱸᱜ ᱠᱟᱹᱢᱤ ᱠᱚ ᱵᱟᱹᱱᱩᱜ ᱠᱟᱫᱟ ᱛᱚᱵᱮ ᱱᱟᱢᱟᱞ ᱥᱮᱫ ᱫᱚ ᱵᱟᱨ ᱫᱷᱟᱣ ᱠᱚ ᱪᱟᱥᱟ ᱚᱱᱟ ᱞᱮᱠᱟ ᱛᱮ ᱱᱟᱢᱟᱞ ᱠᱟᱹᱢᱤ ᱠᱚ ᱪᱟᱞᱟᱜ ᱠᱟᱱᱟ ᱟᱨ ᱟᱹᱰᱤ ᱦᱚᱲ ᱜᱮ ᱚᱱᱟ ᱠᱟᱹᱢᱤ ᱪᱟᱞᱟᱣ ᱠᱟᱛᱮᱫ ᱱᱟᱢᱟᱞ ᱥᱮᱫ ᱨᱮᱜᱮ ᱠᱚ ᱜᱤᱨᱟᱹ ᱵᱟᱹᱥᱤᱜ ᱠᱟᱱᱟ ᱱᱚᱝᱠᱟᱛᱮᱫ ᱦᱚᱸᱠᱚ ᱪᱟᱞᱟᱜ ᱠᱟᱱ ᱜᱮᱭᱟ ᱦᱮᱸ ᱱᱮᱛᱟᱨ ᱵᱟᱹᱵᱩ ᱢᱟᱹᱭ ᱛᱟᱠᱚ ᱡᱩᱫᱤ ᱱᱟᱦᱟᱜ ᱠᱚᱢ ᱧᱮᱞ ᱠᱚᱣᱟ ᱮᱸᱫ ᱚᱞᱚᱜ ᱯᱟᱲᱦᱟᱜ ᱠᱷᱟᱹᱛᱤᱨ ᱦᱚᱸᱠᱚ ᱪᱟᱞᱟᱜ ᱠᱟᱱᱟ ᱟᱨ ᱚᱞᱚᱜ ᱯᱟᱲᱦᱟᱜ ᱵᱟᱹᱜᱤ ᱠᱟᱛᱮᱫ ᱠᱟᱹᱢᱤ ᱞᱟᱹᱜᱤᱫ ᱦᱚᱸᱠᱚ ᱪᱟᱞᱟᱜ ᱠᱟᱱ ᱜᱮᱭᱟ ᱡᱮᱞᱮᱠᱟᱢ ᱧᱮᱞ ᱟᱠᱟᱱᱟ ᱟᱞᱮ ᱟᱹᱛᱩ ᱠᱚᱨᱮᱱ ᱜᱮ ᱢᱮᱱᱟᱜ ᱟᱠᱟᱫ ᱠᱚᱣᱟ ᱦᱟᱸᱜ ᱟᱹᱰᱤ ᱜᱟᱱ ᱜᱮ ᱢᱟᱱᱮ ᱠᱟᱹᱢᱤ ᱞᱟᱹᱜᱤᱫ ᱱᱚᱛᱮ ᱨᱮᱫᱚ ᱚᱱᱠᱟ ᱦᱚᱸ ᱠᱟᱹᱢᱤ ᱵᱟᱹᱱᱩᱜ ᱟᱠᱟᱫ ᱜᱮᱭᱟ ᱦᱮᱸ ᱟᱫᱚ ᱵᱟᱭᱨᱮ ᱥᱮᱫ ᱨᱮ ᱠᱟᱹᱢᱤ ᱞᱮᱠᱷᱟᱱ ᱛᱟᱢᱤᱞᱱᱟᱲᱩ ᱪᱮᱱᱱᱟᱭ ᱱᱚᱝᱠᱟᱱ ᱱᱚᱝᱠᱟᱱ ᱡᱟᱭᱜᱟ ᱠᱚ ᱪᱟᱞᱟᱜ ᱠᱟᱱᱟ ᱚᱱᱛᱮ ᱠᱷᱟᱱ ᱠᱟᱹᱡ ᱵᱤᱥᱤ ᱯᱚᱭᱥᱟ ᱨᱚᱡᱽᱜᱟᱨ ᱦᱩᱭᱩᱜ ᱠᱟᱱ ᱛᱟᱠᱚᱣᱟ ᱚᱱᱟ ᱞᱮᱠᱟ ᱛᱮ ᱚᱱᱛᱮ ᱠᱚ ᱪᱟᱞᱟᱜ ᱠᱟᱱᱟ ᱟᱨ ᱚᱱᱛᱮ ᱪᱟᱞᱟᱜ ᱠᱟᱛᱮ ᱟᱹᱰᱤ ᱦᱚᱲ ᱜᱮ ᱢᱟᱱᱮ ᱛᱟᱦᱮᱸ ᱜᱚᱫᱚᱜ ᱠᱟᱱᱟ ᱠᱚ ᱢᱟᱱᱮ ᱪᱟᱞᱟᱣ ᱮᱱᱟᱠᱚ ᱠᱟᱹᱢᱤ ᱵᱟᱨᱯᱮ ᱥᱮᱨᱢᱟ ᱧᱮᱞ ᱮᱱᱟ ᱡᱮ ᱵᱟᱨᱯᱮ ᱥᱮᱨᱢᱟ ᱚᱱᱛᱮᱨᱮᱭ ᱠᱟᱹᱢᱤ ᱠᱮᱫᱼᱟ ᱠᱟᱹᱢᱤ ᱠᱟᱛᱮ ᱚᱱᱛᱮᱨᱮ ᱵᱷᱟᱲᱟ ᱦᱟᱛᱟᱣ ᱠᱟᱛᱮᱭ ᱛᱟᱦᱮᱸᱭᱮᱱᱟ ᱱᱚᱝᱠᱟ ᱠᱟᱛᱮᱫ ᱦᱚᱸ ᱠᱤᱱᱛᱩ ᱟᱹᱰᱤ ᱜᱟᱱ ᱦᱚᱲ ᱢᱟᱱᱮ ᱵᱟᱭᱨᱮ ᱨᱮ ᱪᱟᱞᱟᱣ ᱠᱟᱛᱮᱫ ᱠᱚ ᱜᱤᱨᱟᱹ ᱵᱟᱥ ᱟᱠᱟᱱᱟ ᱟᱨᱚ ᱡᱩᱫᱤ ᱡᱩᱣᱟᱹᱱ ᱠᱚᱣᱟᱜ ᱠᱟᱛᱷᱟᱢ ᱞᱟᱹᱭᱮᱫ ᱛᱟᱦᱮᱸᱱᱟ ᱡᱩᱣᱟᱹᱱ ᱠᱚ ᱡᱟᱦᱟᱸᱭ ᱯᱷᱟᱹᱴᱷᱩᱭᱟᱹ ᱠᱚ ᱢᱮᱱᱟᱜ ᱟᱠᱟᱫ ᱠᱚᱣᱟ ᱛᱟᱦᱚᱞᱮ ᱩᱱᱠᱩ ᱯᱟᱹᱴᱷᱩᱭᱟᱹ ᱠᱚ ᱢᱟᱹᱭ ᱵᱟᱹᱵᱩ ᱛᱟᱠᱚ ᱦᱚᱸ ᱢᱟᱱᱮ ᱢᱟᱨᱟᱝ ᱤᱥᱠᱩᱞ ᱥᱮ ᱢᱟᱨᱟᱝ ᱠᱚᱞᱮᱡᱽ ᱨᱮ ᱯᱟᱲᱦᱟᱜ ᱞᱟᱹᱜᱤᱫ ᱛᱮ ᱵᱟᱭᱨᱮ ᱨᱮ ᱛᱟᱦᱮᱱ ᱦᱩᱭᱩᱜ ᱛᱟᱠᱚᱣᱟ ᱦᱮᱸ ᱦᱮᱸ ᱦᱮᱸ ᱛᱟᱦᱚᱞᱮ ᱠᱟᱹᱢᱤ ᱞᱟᱹᱜᱤᱫ ᱛᱮ ᱱᱚᱝᱠᱟ ᱯᱟᱲᱦᱟᱜ ᱚᱞᱚᱜ ᱯᱟᱲᱦᱟᱜ ᱞᱟᱹᱜᱤᱫ ᱛᱮᱦᱚᱸ ᱵᱟᱭᱨᱮ ᱨᱮ ᱛᱟᱦᱮᱱ ᱦᱩᱭᱩᱜ ᱛᱟᱠᱚᱣᱟ ᱛᱟᱦᱚᱞᱮ ᱚᱱᱠᱟ ᱠᱟᱛᱮᱫ ᱦᱚᱸ ᱠᱤᱱᱛᱩ ᱟᱹᱰᱤ ᱜᱟᱱ ᱵᱟᱭᱨᱮ ᱨᱮᱠᱚ ᱛᱟᱦᱮᱸᱱᱟᱠᱚ ᱦᱟᱨᱟ ᱵᱩᱨᱩᱭᱮᱱᱟ ᱠᱚ ᱟᱫᱚ ᱵᱟᱹᱭ ᱵᱟᱹᱭ ᱛᱮ ᱚᱱᱛᱮ ᱨᱮᱜᱮ ᱠᱟᱹᱢᱤ ᱠᱚ ᱠᱚ ᱧᱟᱢ ᱠᱮᱫ ᱠᱷᱟᱱ ᱵᱟᱭᱨᱮ ᱥᱮᱫ ᱨᱮᱠᱚ ᱟᱫᱚ ᱠᱚ ᱟᱫᱚ ᱜᱤᱨᱟᱹ ᱵᱟᱥ ᱛᱟᱦᱮᱸ ᱠᱚᱫᱼᱟ ᱟᱨᱟᱢᱵᱚ ᱠᱮᱫᱼᱟ ᱱᱚᱝᱠᱟ ᱠᱟᱛᱮᱫ ᱦᱚᱸ ᱠᱤᱱᱛᱩ ᱦᱳᱭ ᱦᱳᱭ ᱵᱟᱥᱤᱱᱫᱟ ᱩᱛᱟᱹᱨᱮᱱᱟ ᱠᱚ ᱚᱱᱛᱮ ᱨᱮᱜᱮ ᱟᱫᱚ ᱱᱚᱝᱠᱟᱛᱮᱫ ᱜᱮ ᱢᱟᱱᱮ ᱟᱵᱚ ᱨᱮᱱ ᱡᱟᱦᱟᱸ ᱛᱤᱱᱟᱹᱜ ᱥᱟᱱᱛᱟᱲ ᱦᱚᱲ ᱠᱚ ᱥᱮ ᱦᱚᱲ ᱦᱚᱯᱚᱱ ᱠᱚᱫᱚ ᱵᱟᱭ ᱵᱟᱭᱨᱮ ᱥᱮᱫ ᱨᱮ ᱱᱚᱝᱠᱟ ᱠᱟᱛᱮᱫ ᱜᱮᱠᱚ ᱟᱨᱠᱤ ᱛᱟᱦᱮᱱ ᱠᱚ ᱟᱨᱟᱢᱵᱚ ᱟᱠᱟᱫ ᱛᱟᱵᱚᱱᱟ ᱱᱟᱢᱟᱞ ᱠᱚᱨᱮᱫ ᱥᱮ ᱮᱴᱟᱜ ᱵᱟᱭᱨᱮ ᱫᱤᱥᱚᱢ ᱠᱚᱨᱮ ᱟᱨᱚ ᱡᱟᱦᱟᱸ ᱱᱟᱜ ᱠᱩᱠᱞᱤ ᱛᱟᱦᱮᱸ ᱠᱟᱱᱟ ᱛᱟᱢᱟ ᱦᱮᱸ ᱱᱚᱜᱼᱚ ᱱᱤᱭᱟᱹ ᱠᱷᱟᱹᱛᱤᱨ ᱠᱚᱜᱮ ᱟᱨᱚ ᱢᱮᱱᱟᱜ ᱟᱠᱟᱫᱟ ᱟᱹᱰᱤ ᱟᱭᱢᱟ ᱱᱚᱜ ᱚᱭ ᱵᱟᱨᱭᱟ ᱯᱮᱭᱟ ᱟᱨᱚ ᱱᱚᱝᱠᱟᱱᱟᱜ ᱢᱮᱱᱟᱜ ᱟᱠᱟᱫ ᱜᱮᱭᱟ ᱦᱟᱸᱜ ᱵᱟᱭᱨᱮ ᱨᱮᱠᱚ ᱛᱟᱦᱮᱸᱱᱚᱜ ᱠᱷᱚᱱ ᱦᱮᱸ ᱦᱮᱸ ᱴᱷᱤᱠ ᱜᱮᱭᱟ ᱢᱟ ᱛᱚᱵᱮ ᱟᱨᱚ ᱡᱩᱫᱤ ᱟᱭᱢᱟ ᱡᱟᱦᱟᱸ ᱱᱟᱜ ᱮᱴᱟᱜ ᱠᱚ ᱠᱩᱠᱞᱤ ᱡᱟᱦᱟᱸ ᱛᱤᱥ ᱟᱨᱚ ᱛᱟᱦᱮᱱ ᱛᱟᱢ ᱠᱷᱟᱱ ᱠᱚᱞ ᱢᱮ ᱦᱟᱸᱜ ᱴᱷᱤᱠ ᱜᱮᱭᱟ ᱢᱟ ᱛᱚᱵᱮ